ᱢᱮᱱᱮᱡᱟᱨ ᱥᱟᱯ ᱢᱮᱱ ᱫᱟᱹᱧ ᱱᱚᱣᱟ ᱫᱚ ᱥᱩᱪᱚᱱᱟ ᱮᱱ ᱡᱤ ᱳ ᱠᱟᱱᱟ ᱤᱧ ᱫᱚ ᱞᱚᱠᱠᱷᱤᱧ ᱢᱮᱱ ᱮᱫᱟ ᱠᱩᱞᱰᱟᱸᱜᱟ ᱟᱹᱛᱩ ᱠᱷᱚᱱ ᱦᱮᱸ ᱟᱞᱮ ᱟᱛᱩ ᱨᱮ ᱟᱭᱢᱟ ᱥᱚᱢᱚᱥᱥᱟ ᱛᱟᱦᱮᱸ ᱠᱟᱱᱟ ᱛᱟᱨ ᱢᱚᱫᱽᱫᱷᱮᱜᱤᱫᱽᱨᱟᱹ ᱠᱚ ᱚᱞᱚᱜ ᱯᱟᱲᱦᱟᱣ ᱡᱚᱛᱚ ᱠᱚ ᱛᱟᱭᱱᱚᱢ ᱜᱮᱭᱟ ᱟᱨ ᱛᱮᱦᱮᱸᱧ ᱜᱟᱯᱟ ᱠᱚᱭᱮᱠ ᱫᱤᱱ ᱫᱷᱚᱨᱮ ᱦᱚᱲ ᱟᱛᱩᱨᱮᱱ ᱦᱚᱲ ᱡᱟᱠᱮ ᱠᱚ ᱨᱩᱣᱟᱹᱜ ᱠᱟᱱ ᱜᱮᱭᱟ ᱳᱭ ᱴᱷᱟᱸᱰᱟ ᱡᱚᱨ ᱟᱨ ᱠᱷᱟᱡ ᱦᱮᱸ ᱡᱚᱨ ᱦᱮᱸ ᱢᱤᱫ ᱥᱚᱯᱚᱛᱟᱦᱚ ᱜᱟᱱ ᱚᱱᱠᱟ ᱦᱚᱸ ᱚᱠᱚᱭ ᱠᱚᱫᱚ ᱢᱤᱫ ᱥᱚᱯᱚᱛᱟᱦᱚ ᱦᱩᱭᱩᱜ ᱠᱟᱱ ᱛᱟᱠᱚᱣᱟ ᱛᱚ ᱚᱱᱟ ᱠᱷᱚᱱ ᱦᱚᱸ ᱵᱮᱥᱤ ᱫᱤᱱ ᱜᱮ ᱦᱮᱸ ᱤᱫᱤ ᱞᱮᱫ ᱠᱚᱣᱟᱞᱮ ᱚᱻ ᱦᱚᱥᱯᱤᱴᱟᱞ ᱨᱮᱫᱚ ᱠᱚ ᱞᱟᱹᱭ ᱮᱫᱟ ᱢᱮᱞᱮᱨᱤᱭᱟᱹ ᱦᱩᱭᱟᱠᱟᱫ ᱠᱚᱣᱟ ᱟᱫᱚ ᱟᱯᱮ ᱮᱱ ᱡᱤ ᱳ ᱠᱷᱚᱡ ᱡᱟᱦᱟᱸ ᱞᱮᱠᱟ ᱥᱟᱦᱟᱡᱽᱡᱚ ᱞᱮ ᱧᱟᱢ ᱠᱷᱟᱱ ᱡᱟᱦᱟᱸᱱᱟᱜ ᱠᱮᱢᱯ ᱠᱚ ᱦᱩᱭ ᱞᱮᱱ ᱠᱷᱟᱱ ᱟᱹᱛᱩ ᱨᱮᱱ ᱮᱠᱴᱩᱠᱩ ᱥᱩᱵᱤᱫᱟ ᱠᱚᱜᱼᱟ ᱦᱮᱸ ᱫᱟᱫᱟ ᱢᱮᱱᱟᱜ ᱜᱮᱭᱟ ᱟᱨ ᱚᱱᱟ ᱠᱚ ᱰᱨᱮᱱ ᱠᱚ ᱫᱚ ᱡᱟᱛᱮ ᱢᱚᱭᱞᱟᱹ ᱦᱚᱸ ᱢᱟᱹᱭᱞᱟᱹ ᱜᱮᱭᱟ ᱟᱨ ᱰᱚᱵᱷᱟᱜ ᱠᱚᱦᱚᱸ ᱢᱮᱱᱟᱜ ᱜᱮᱭᱟ ᱚᱱᱟ ᱰᱚᱵᱷᱟᱜ ᱠᱚᱦᱚᱸ ᱩᱱᱟᱹᱜ ᱫᱚ ᱵᱟᱝ ᱥᱟᱯᱷᱟ ᱜᱮᱭᱟ ᱦᱮᱸ ᱦᱮᱸ ᱫᱟᱫᱟ ᱛᱟᱦᱞᱮ ᱟᱛᱩᱨᱮᱱ ᱦᱚᱲ ᱤᱧ ᱠᱩᱞᱤ ᱵᱟᱲᱟ ᱞᱮᱠᱚ ᱜᱮ ᱛᱤᱥ ᱠᱚ ᱛᱮ ᱥᱩᱢᱟᱹᱭᱚᱜ ᱠᱟᱱᱟ ᱛᱟᱦᱞᱮ ᱚᱱᱟ ᱦᱟᱸᱜ ᱰᱮᱴ ᱤᱧ ᱞᱟᱹᱭ ᱟᱢᱟ ᱛᱤᱥ ᱠᱚᱛᱮ ᱯᱮ ᱦᱤᱡᱩᱜᱼᱟ ᱦᱮᱸ ᱴᱷᱤᱠ ᱜᱮᱭᱟ ᱫᱟᱫᱟ